ᱤᱧᱟᱹᱜ ᱠᱩᱥᱤ ᱨᱮᱱᱟᱜ ᱥᱮᱨᱮᱧ ᱫᱚ ᱥᱚᱦᱨᱟᱭ ᱥᱮᱨᱮᱧ ᱠᱟᱱᱟ ᱱᱤᱭᱟᱹ ᱥᱮᱨᱮᱧ ᱫᱚ ᱡᱚᱛᱚ ᱥᱚᱦᱨᱟᱭ ᱨᱮᱠᱚ ᱥᱮᱨᱮᱧᱟ ᱱᱚᱣᱟ ᱥᱮᱨᱮᱧ ᱫᱚ ᱦᱩᱭᱩᱜ ᱠᱟᱱᱟ ᱜᱟᱹᱭ ᱞᱟᱦᱟ ᱞᱟᱦᱟᱛᱮ ᱱᱟᱭᱠᱮ ᱛᱟᱭᱱᱚᱢ ᱛᱟᱭᱱᱚᱢ ᱛᱮ ᱦᱟᱹᱛᱤ ᱞᱮᱠᱟᱱ ᱥᱚᱦᱨᱟᱭ ᱫᱟᱹᱭᱱᱟ ᱥᱮᱴᱮᱨᱟᱠᱟᱱᱟ ᱛᱷᱟᱹᱨᱤ ᱫᱟᱹᱭᱱᱟ ᱟᱹᱨᱩᱵ ᱢᱮᱥᱮ ᱵᱟᱹᱴᱤ ᱫᱟᱹᱭᱱᱟ ᱢᱟᱡᱟᱣ ᱢᱮᱥᱮ ᱦᱟᱹᱛᱤ ᱞᱮᱠᱟᱱ ᱥᱚᱦᱨᱟᱭ ᱫᱟᱹᱭᱱᱟ ᱟᱹᱨᱩᱵ ᱟᱫᱮᱨᱮ ᱱᱤᱭᱟᱹ ᱥᱮᱨᱮᱧ ᱫᱚ ᱡᱟᱦᱟᱸ ᱨᱮᱜᱮ ᱠᱚ ᱥᱚᱦᱨᱟᱭᱚᱜᱼᱟ ᱡᱚᱛᱚ ᱦᱚᱲ ᱠᱚ ᱱᱤᱭᱟᱹ ᱜᱮᱠᱚ ᱥᱮᱨᱮᱧᱟ ᱟᱫᱚ ᱤᱧ ᱦᱚᱸ ᱱᱚᱣᱟ ᱜᱤᱧ ᱥᱮᱨᱮᱧᱟ